ᱟᱵᱚᱣᱟᱜ ᱦᱚᱸ ᱱᱚᱣᱟ ᱢᱤᱫᱴᱟᱝ ᱫᱷᱟᱹᱨᱛᱤ ᱫᱚ ᱮᱸᱜᱮᱞ ᱠᱟᱱᱟ ᱚᱱᱠᱟᱜᱮ ᱟᱨᱦᱚᱸ ᱮᱭᱟᱭ ᱜᱚᱴᱟᱝ ᱮᱸᱜᱮᱞ ᱢᱮᱱᱟᱜ ᱠᱚᱣᱟ ᱚᱱᱟ ᱮᱸᱜᱮᱞ ᱨᱮᱦᱚᱸ ᱟᱵᱚ ᱡᱟᱦᱟᱸ ᱞᱮᱠᱟ ᱢᱟᱱᱢᱤ ᱱᱚᱣᱟ ᱫᱷᱟᱹᱨᱛᱤ ᱮᱸᱜᱮᱞ ᱨᱮ ᱢᱟᱱᱢᱤ ᱠᱚ ᱡᱤᱵᱽᱼᱡᱤᱭᱟᱹᱞᱤ ᱠᱚ ᱡᱤᱱᱛᱤᱼᱯᱤᱯᱤᱲᱤ ᱠᱚ ᱠᱩᱞᱼᱵᱟᱱᱟ ᱠᱚ ᱦᱟᱹᱛᱤ ᱠᱚ ᱟᱨ ᱥᱟᱫᱚᱢ ᱠᱚ ᱵᱷᱤᱰᱤ ᱢᱮᱨᱚᱢ ᱰᱟᱝᱨᱤ ᱠᱟᱰᱟ ᱥᱤᱞᱤᱯ ᱥᱤᱞᱤᱯ ᱠᱚ ᱟᱨ ᱮᱢᱟᱱ ᱞᱮᱠᱟᱱ ᱞᱮᱠᱟᱱ ᱡᱤᱵᱽᱼᱡᱤᱭᱟᱹᱞᱤ ᱠᱚ ᱛᱟᱦᱮᱱ ᱠᱟᱱᱟ ᱚᱱᱠᱟ ᱜᱮ ᱮᱴᱟᱜ ᱮᱸᱜᱮᱞ ᱨᱮᱦᱚᱸ ᱮᱴᱟᱜ ᱞᱮᱠᱟᱱ ᱠᱚ ᱮᱴᱟᱜ ᱡᱤᱵᱽᱼᱡᱤᱭᱟᱹᱞᱤ ᱠᱚ ᱮᱴᱟᱜ ᱞᱮᱠᱟᱱ ᱠᱚ ᱢᱮᱱᱟᱜ ᱠᱚᱣᱟ ᱩᱱᱠᱩᱣᱟᱜ ᱧᱩᱛᱩᱢ ᱵᱟᱰᱟᱭ ᱫᱚ ᱟᱹᱰᱤ ᱟᱸᱴ ᱜᱮᱭᱟ ᱚᱱᱟ ᱞᱟᱹᱜᱤᱫ ᱛᱮ ᱩᱱᱠᱩ ᱫᱚ ᱤᱞᱤᱭᱚᱱ ᱵᱚᱱ ᱢᱮᱛᱟ ᱠᱚᱣᱟ ᱟᱵᱚ ᱢᱟᱱᱢᱤ ᱞᱮᱠᱟᱱ ᱠᱚᱦᱚᱸ ᱩᱱᱠᱩ ᱟᱨᱦᱚᱸ ᱟᱵᱚ ᱠᱷᱚᱱᱟᱜ ᱫᱚ ᱟᱨᱦᱚᱸ ᱠᱟᱹᱡᱼᱠᱟᱹᱡ ᱠᱟᱹᱴᱤᱡ ᱠᱚ ᱦᱤᱡᱩᱜᱼᱟ ᱩᱱᱠᱩᱣᱟᱜ ᱫᱚ ᱪᱟᱸᱫᱳ ᱛᱟᱨᱟᱥ ᱛᱮ ᱟᱨᱵᱟᱝ ᱮᱢᱟᱱ ᱛᱮᱭᱟᱜ ᱞᱮᱠᱟᱱᱟᱜ ᱛᱮ ᱦᱚᱭᱛᱮ ᱡᱚᱢ ᱮᱫᱟᱠᱚ ᱦᱚᱭᱛᱮ ᱟᱸᱡᱚᱢ ᱛᱟᱦᱮᱱᱟ ᱟᱵᱚ ᱞᱮᱠᱟ ᱪᱟᱥ ᱠᱟᱛᱮᱫ ᱮᱞᱤᱭᱟᱱ ᱠᱚᱫᱚ ᱪᱟᱥ ᱠᱟᱛᱮᱫ ᱠᱚ ᱡᱚᱢᱟ ᱚᱱᱠᱟ ᱡᱤᱱᱤᱥ ᱫᱚ ᱵᱟᱹᱪᱩᱜ ᱟᱱᱟᱜ ᱢᱮᱱᱠᱷᱟᱱ ᱥᱤᱨᱤᱡᱽ ᱫᱷᱟᱹᱨᱛᱤ ᱥᱤᱨᱤᱡᱽ ᱨᱮ ᱵᱟᱰᱟᱭ ᱟᱠᱟᱱᱟ ᱢᱮᱱᱫᱚ ᱫᱮᱵᱜᱩᱱ ᱠᱚ ᱱᱚᱣᱟ ᱫᱷᱟᱹᱨᱛᱤ ᱫᱚᱠᱚ ᱥᱤᱨᱤᱡᱽ ᱟᱠᱟᱫᱼᱟ ᱟᱨᱵᱟᱝ ᱩᱱᱤ ᱥᱤᱥᱤᱨᱡᱟᱹᱣᱤᱡ ᱟᱨ ᱵᱟᱝ ᱥᱤᱨᱡᱟᱹᱱᱤᱭᱟᱹ ᱜᱮ ᱱᱚᱣᱟ ᱫᱷᱟᱹᱨᱛᱤ ᱥᱤᱨᱤᱡᱽ ᱟᱠᱟᱫᱼᱟ ᱚᱱᱟ ᱫᱷᱟᱹᱨᱛᱤ ᱥᱤᱨᱤᱡᱽ ᱨᱮᱜᱮ ᱢᱟᱱᱢᱤ ᱵᱟᱝ ᱥᱨᱮᱥᱴᱷᱚ ᱡᱤᱵᱚᱱ ᱞᱮᱠᱟᱛᱮ ᱚᱱᱟ ᱮᱞᱤᱭᱟᱱ ᱮᱸᱜᱮᱞ ᱨᱮᱫᱚ ᱵᱟᱹᱱᱩᱜ ᱠᱚᱣᱟ ᱩᱱᱠᱩᱣᱟᱜ ᱦᱚᱸ ᱟᱠᱚᱣᱟᱜ ᱢᱤᱫᱴᱟᱝ ᱪᱟᱸᱫᱚ ᱛᱟᱨᱟᱥ ᱢᱮᱱᱫᱚ ᱵᱚᱸᱜᱟᱣᱟᱜ ᱟᱨᱟᱥ ᱛᱮ ᱡᱟᱦᱟᱸ ᱞᱮᱠᱟ ᱡᱚᱢ ᱠᱚ ᱧᱟᱢᱟ ᱟᱨ ᱵᱟᱝ ᱦᱚᱭ ᱨᱤᱢᱤᱞ ᱴᱷᱮᱱ ᱡᱚᱢ ᱠᱚ ᱧᱟᱢᱟ ᱚᱱᱠᱟ ᱜᱮ ᱮᱴᱟᱜ ᱮᱞᱤᱭᱟᱱ ᱠᱚᱫᱚ ᱟᱠᱚ ᱪᱟᱸᱫᱳ ᱴᱷᱮᱱ ᱠᱷᱚᱱᱟᱜ ᱜᱮ ᱡᱚᱢ ᱫᱚᱠᱚ ᱟᱹᱜᱩᱭᱟ ᱟᱨ ᱱᱚᱣᱟᱫᱚ ᱚᱱᱟ ᱮᱞᱤᱭᱟᱱ ᱠᱚ ᱚᱱᱟ ᱫᱷᱟᱹᱨᱛᱤ ᱠᱚ ᱚᱱᱟ ᱮᱸᱜᱮᱞ ᱠᱷᱚᱱ ᱡᱩᱫᱤ ᱱᱚᱣᱟ ᱫᱷᱟᱹᱨᱛᱤ ᱛᱮᱠᱚ ᱟᱬᱜᱚᱱᱟ ᱩᱱᱠᱩ ᱫᱚ ᱩᱱᱠᱩᱣᱟᱜ ᱡᱚᱢ ᱞᱮᱠᱟ ᱛᱮᱜᱮ ᱛᱟᱨᱟᱥ ᱛᱮ ᱟᱨ ᱵᱟᱝ ᱦᱚᱭ ᱨᱤᱢᱤᱞ ᱛᱮ ᱠᱚ ᱡᱚᱢ ᱞᱮᱠᱷᱟᱱ ᱱᱚᱣᱟ ᱫᱷᱟᱹᱨᱛᱤ ᱨᱮᱠᱚ ᱛᱟᱦᱮᱸ ᱫᱟᱲᱮᱭᱟᱜᱼᱟ ᱟᱨ ᱵᱟᱠᱷᱟᱱ ᱫᱚ ᱵᱟᱝᱠᱚ ᱛᱟᱦᱮᱸ ᱫᱟᱲᱮᱭᱟᱜᱼᱟ ᱚᱱᱠᱟᱜᱮ ᱩᱱᱠᱩᱣᱟᱜ ᱡᱤᱭᱚᱱ ᱵᱟᱨᱮ ᱛᱮᱭᱟᱜ ᱡᱚᱛᱚᱣᱟᱜ ᱡᱤᱱᱤᱥ ᱵᱟᱲᱟᱭ ᱞᱟᱹᱜᱤᱫ ᱫᱚ ᱟᱹᱰᱤ ᱟᱸᱴ ᱜᱮᱭᱟ ᱮᱱᱛᱮ ᱨᱮᱦᱚᱸ ᱡᱟᱦᱟᱸ ᱟᱵᱚ ᱠᱟᱞᱯᱚᱱᱤᱠᱚ ᱞᱮᱠᱟᱛᱮ ᱟᱨ ᱵᱟᱝ ᱡᱟᱦᱟᱸ ᱚᱱᱚᱞᱤᱭᱟᱹ ᱠᱚ ᱚᱞ ᱞᱮᱠᱟᱛᱮ ᱡᱟᱦᱟᱸ

ᱮᱢᱟᱱ ᱠᱚᱨᱮ ᱧᱮᱞ ᱠᱟᱛᱮᱫ ᱵᱚᱱ ᱪᱮᱫ ᱟᱠᱟᱫᱼᱟ ᱮᱴᱟᱜ ᱮᱸᱜᱮᱞ ᱠᱷᱚᱱ ᱡᱟᱦᱟᱸ ᱮᱞᱤᱭᱟᱱ ᱠᱚ ᱦᱤᱡᱩᱜᱼᱟ ᱩᱱᱠᱩ ᱫᱚ ᱢᱮᱱᱫᱚ ᱵᱤᱥᱛᱤ ᱠᱟᱭᱛᱮ ᱱᱚᱣᱟ ᱥᱤᱛᱩᱝ ᱟᱨ ᱦᱚᱭ ᱨᱤᱢᱤᱞ ᱠᱷᱚᱱᱟᱜ ᱜᱮ ᱟᱠᱚᱣᱟᱜ ᱡᱚᱢ ᱫᱚᱠᱚ ᱦᱟᱢᱮᱴ ᱫᱟᱲᱮᱜᱼᱟ